ᱠᱤᱪᱷᱩ ᱞᱟᱠᱪᱟᱨ ᱢᱮᱱᱟᱜᱼᱟ ᱡᱮ ᱪᱮᱫ ᱪᱮᱫ ᱠᱚ ᱦᱩᱭᱩᱜ ᱠᱟᱱᱟ ᱚᱱᱟ ᱦᱩᱭᱩᱜ ᱠᱟᱱᱟ ᱡᱮᱢᱚᱱ ᱥᱚᱨᱦᱟᱭ ᱯᱚᱨᱚᱵᱽ ᱦᱩᱭᱩᱜ ᱛᱟᱞᱮᱭᱟ ᱥᱮ ᱠᱟᱨᱟᱢ ᱯᱩᱡᱟᱹ ᱦᱩᱭᱩᱜᱼᱟ ᱥᱮ ᱮᱨᱚᱜ ᱯᱩᱡᱟᱹ ᱚᱱᱟ ᱠᱚ ᱦᱩᱭᱩᱜᱼᱟ ᱛᱟᱨᱯᱚᱨᱮ ᱥᱚᱨᱦᱟᱭ ᱡᱚᱠᱷᱚᱱ ᱦᱩᱭᱩᱜᱼᱟ ᱛᱚᱠᱷᱚᱱ ᱢᱟᱱᱮ ᱩᱢ ᱩᱢ ᱦᱤᱞᱳᱜ ᱫᱚ ᱢᱟᱱᱮ ᱜᱚᱴ ᱴᱟᱺᱰᱤ ᱪᱟᱞᱟᱜ ᱟᱠᱚ ᱚᱸᱰᱮ ᱪᱟᱞᱟᱣ ᱠᱟᱛᱮ ᱚᱸᱰᱮ ᱠᱚ ᱤᱭᱟᱹᱭᱟ ᱯᱩᱡᱟᱹᱭᱟᱠᱚ ᱯᱩᱡᱟᱹ ᱠᱟᱛᱮ ᱛᱟᱨᱯᱚᱨᱮ ᱥᱤᱢ ᱯᱟᱣᱨᱟ ᱩᱱᱠᱩ ᱠᱚ ᱵᱚᱸᱜᱟ ᱠᱚᱣᱟ ᱛᱟᱨᱯᱚᱨᱮ ᱩᱱᱠᱩ ᱵᱚᱸᱜᱟ ᱠᱟᱛᱮ ᱢᱟᱱᱮ ᱥᱚᱲᱮ ᱦᱩᱭᱩᱜᱼᱟ ᱥᱚᱲᱮ ᱠᱚ ᱡᱚᱢ ᱵᱟᱲᱟ ᱠᱟᱛᱮ ᱚᱲᱟᱜ ᱦᱤᱡᱩᱜ ᱦᱩᱭᱩᱜᱼᱟ ᱛᱟᱨᱯᱚᱨᱮ ᱫᱚᱥᱟᱨ ᱦᱤᱞᱳᱜ ᱡᱮᱢᱚᱱ ᱫᱟᱠᱟ ᱫᱟᱠᱟ ᱦᱩᱭᱩᱜᱼᱟ ᱢᱟᱱᱮ ᱩᱱᱫᱤᱱ ᱫᱚ ᱚᱲᱟᱜ ᱨᱮ ᱚᱠᱚᱭ ᱚᱲᱟᱜ ᱚᱠᱚᱭ ᱜᱷᱟᱨᱚᱸᱡᱽ ᱨᱮᱫᱚ ᱥᱚᱲᱮᱭᱟ ᱠᱚ ᱟᱞᱮ ᱜᱷᱟᱨᱚᱸᱡᱽ ᱨᱮ ᱡᱮᱢᱚᱱ ᱥᱚᱲᱮ ᱦᱩᱭᱩᱜᱼᱟ ᱫᱟᱠᱟ ᱦᱤᱞᱳᱜ ᱫᱚ ᱟᱲᱣᱟᱞᱮ ᱵᱚᱸᱜᱟ ᱠᱚᱣᱟ ᱛᱟᱨᱯᱚᱨ ᱡᱮᱢᱚᱱ ᱦᱟᱺᱰᱤ ᱪᱚᱰᱚᱨ ᱦᱩᱭᱩᱜᱼᱟ ᱦᱟᱺᱰᱤ ᱪᱚᱰᱚᱨ ᱠᱟᱛᱮ ᱛᱟᱨᱯᱚᱨᱮ ᱚᱱᱟ ᱥᱚᱲᱮ ᱦᱩᱭᱩᱜᱼᱟ ᱥᱚᱲᱮ ᱠᱟᱛᱮ ᱡᱚᱢ ᱦᱩᱭᱩᱜᱼᱟ ᱛᱟᱨᱯᱚᱨᱮ ᱟᱨᱦᱚᱸ ᱢᱮᱱᱟᱜᱼᱟ ᱡᱮ ᱵᱷᱟᱸᱰᱟᱱ ᱢᱮᱱᱟᱜᱼᱟ ᱪᱟᱹᱴᱭᱟᱹᱨ ᱢᱮᱱᱟᱜᱼᱟ ᱡᱮᱢᱚᱱ ᱪᱟᱹᱴᱭᱟᱹᱨ ᱠᱚᱜᱼᱟ ᱠᱚ ᱛᱟᱨᱯᱚᱨᱮ ᱵᱟᱯᱞᱟ ᱪᱟᱹᱴᱭᱟᱹᱨ ᱞᱟᱦᱟ ᱨᱮᱫᱚ ᱵᱟᱯᱞᱟ ᱫᱚ ᱵᱟᱝ ᱦᱩᱭᱩᱜᱼᱟ ᱢᱟᱱᱮ ᱚᱱᱠᱟᱱ

ᱞᱮᱠᱪᱟᱨ ᱦᱮᱱᱟᱜ